ᱤᱧᱟᱹᱜ ᱟᱛᱳᱨᱮ ᱡᱩᱢᱤ ᱵᱟᱛᱟᱱ ᱞᱟᱹᱜᱤᱫ ᱥᱩᱵᱤᱫᱟ ᱱᱚᱸᱰᱮ ᱢᱮᱱᱟᱜ ᱟᱠᱟᱫᱟ ᱥᱟᱢ ᱢᱟᱨᱥᱟᱞ ᱟᱨ ᱥᱟᱢ ᱢᱟᱨᱥᱟᱞ ᱫᱟᱜ ᱛᱮ ᱡᱩᱢᱤ ᱵᱟᱛᱟᱱ ᱠᱟᱛᱮ ᱱᱚᱸᱰᱮ ᱯᱷᱚᱥᱚᱞ ᱦᱩᱭᱩᱜᱼᱟ ᱵᱟᱛᱟᱱ ᱡᱩᱢᱤ ᱨᱮ ᱛᱩᱲᱤ ᱟᱨ ᱟᱞᱩ ᱠᱚ